ᱦᱮᱸ ᱦᱮᱞᱳ ᱢᱟ ᱤᱭᱟᱹ ᱱᱚᱜᱼᱚᱭ ᱤᱧ ᱜᱮᱥ ᱤᱧ ᱵᱩᱠᱤᱝ ᱠᱟᱫᱟ ᱛᱚ ᱪᱮᱫ ᱛᱮᱞᱮ ᱤᱥᱤᱱ ᱵᱟᱥᱟᱝᱟ ᱤᱧ ᱚᱱᱟᱛᱤᱧ ᱯᱷᱳᱱ ᱟᱠᱟᱫᱟ ᱛᱚ ᱡᱩᱫᱤ ᱵᱩᱠᱤᱝᱚᱜ ᱛᱤᱧ ᱠᱷᱟᱱ ᱵᱩᱠᱤᱝ ᱟᱠᱟᱱ ᱛᱤᱧᱟᱹ ᱥᱮ ᱵᱟᱝ ᱟᱨ ᱱᱚᱣᱟ ᱵᱟᱠᱷᱟᱱ ᱪᱮᱫ ᱛᱮᱞᱮ ᱤᱥᱤᱱ ᱵᱟᱥᱟᱝᱟ ᱜᱮᱥ ᱵᱟᱠᱷᱟᱱ ᱫᱚ ᱟᱫᱚ ᱚᱱᱟᱛᱤᱧ ᱯᱷᱳᱱ ᱞᱮᱫᱟᱭᱤᱧ ᱚᱱᱠᱟᱭᱫᱟᱹᱧ ᱵᱩᱠᱤᱝ ᱠᱟᱱ ᱛᱤᱧᱟᱹ ᱥᱮ ᱵᱟᱝ ᱛᱚ ᱚᱱᱟᱜᱤᱧ ᱠᱩᱞᱤᱭᱮᱫ ᱢᱮᱭᱟ ᱯᱷᱳᱱ ᱠᱟᱛᱮ ᱤᱧ ᱡᱮ ᱵᱩᱠᱤᱝᱚᱜ ᱛᱤᱧ ᱢᱟ ᱡᱮ ᱤᱭᱟᱹ ᱫᱚ ᱜᱮᱥ ᱫᱚ ᱵᱟᱠᱟᱱ ᱪᱮᱫ ᱛᱮᱞᱮ ᱤᱥᱤᱱ ᱵᱟᱥᱟᱝᱟ ᱜᱮᱥ ᱟᱹᱱᱤᱡ ᱦᱚᱲ ᱫᱚ ᱜᱮᱥ ᱵᱟᱠᱷᱟᱱ ᱫᱚ ᱪᱤᱠᱟᱹ ᱠᱟᱛᱮᱢ ᱤᱥᱤᱱᱟ ᱟᱨᱮᱢ ᱡᱚᱢᱟ ᱦᱮᱸ ᱦᱮᱞᱳ ᱚᱱᱟᱛᱮ ᱤᱧ ᱯᱷᱳᱱ ᱞᱮᱫᱟᱭᱤᱧ